ᱯᱟᱸᱪᱮᱭ ᱡᱩᱱ ᱫᱩᱦᱟᱡᱟᱨ ᱵᱟᱨᱚ ᱯᱚᱱᱮᱨᱚᱭ ᱟᱜᱚᱥᱴ ᱩᱱᱤᱥᱥᱚ ᱥᱟᱛᱪᱳᱞᱞᱤᱥ ᱟᱴᱮᱭ ᱡᱩᱱ ᱫᱩᱦᱟᱡᱟᱨ ᱮᱜᱟᱨᱚ ᱯᱟᱸᱪᱮᱭ ᱥᱮᱯᱴᱮᱢᱵᱚᱨ ᱫᱩᱦᱟᱡᱟᱨ ᱛᱮᱭᱤᱥ ᱩᱱᱤᱥ ᱟᱜᱚᱥᱴ ᱫᱩᱦᱟᱡᱟᱨ ᱱᱚᱭ